ᱦᱮᱞᱳ ᱦᱮᱞᱳ ᱟᱸᱡᱚᱢᱚᱜ ᱠᱟᱱᱟ ᱢᱮᱱᱢᱮ ᱚᱸᱻ ᱦᱚᱸ ᱢᱟᱹᱭᱮᱢ ᱢᱮᱱᱮᱜᱼᱟ ᱢᱮᱱ ᱢᱮ ᱢᱟᱹᱭ ᱟᱹᱰᱤ ᱫᱤᱱ ᱯᱚᱨᱮᱢ ᱯᱷᱳᱱ ᱠᱟᱜᱼᱟ ᱦᱮᱸ ᱟᱪᱪᱷᱟ ᱪᱮᱫ ᱞᱮᱠᱟᱢ ᱩᱭᱦᱟᱹᱨ ᱠᱤᱫᱤᱧᱟ ᱛᱟᱞᱟᱝ ᱢᱟᱥᱮ ᱞᱟᱹᱭ ᱢᱮ ᱪᱮᱫ ᱞᱮᱠᱟᱢ ᱩᱭᱦᱟᱹᱨ ᱠᱮᱜ ᱞᱟᱝᱼᱟ ᱟᱪᱷᱟ ᱟᱪᱷᱟ ᱦᱳᱭ ᱟᱹᱰᱤ ᱵᱷᱟᱜᱮ ᱦᱳᱭ ᱴᱷᱤᱠ ᱮᱢ ᱢᱮᱱ ᱠᱟᱜᱼᱟ ᱮ ᱢᱟᱹᱭ ᱵᱟᱯᱞᱟ ᱢᱟ ᱟᱹᱰᱤ ᱨᱚᱠᱚᱢ ᱠᱚ ᱵᱟᱯᱞᱟᱜ ᱜᱮᱭᱟ ᱟᱨ ᱡᱟᱦᱟᱸ ᱞᱮᱠᱟ ᱛᱟᱵᱚᱱ ᱦᱩᱭ ᱮᱱᱟ ᱥᱟᱸᱜᱮ ᱵᱟᱹᱨᱭᱟᱹᱛ ᱦᱮᱸ ᱟᱨ ᱢᱤᱫᱴᱟᱱ ᱦᱩᱭ ᱮᱱᱟ ᱴᱩᱝᱠᱤ ᱫᱤᱯᱤᱞ ᱵᱟᱯᱞᱟ ᱟᱨ ᱢᱤᱫᱴᱟᱝ ᱵᱚᱱ ᱢᱮᱱᱟ ᱚᱨ ᱤᱛᱩᱫ ᱵᱟᱯᱞᱟ ᱦᱮᱸ ᱚᱱᱮ ᱚᱱᱠᱟ ᱵᱟᱯᱞᱟ ᱟᱫᱚ ᱟᱹᱰᱤ ᱨᱚᱠᱚᱢᱟᱜ ᱛᱟᱦᱮᱱᱟ ᱟᱫᱚ ᱪᱮᱫ ᱞᱮᱠᱟᱱ ᱵᱟᱯᱞᱟ ᱫᱚ ᱦᱟᱸᱜ ᱮᱢ ᱠᱩᱞᱤ ᱥᱚᱫᱚᱨᱤᱧ ᱠᱟᱱᱟ ᱚᱱᱟ ᱢᱟ ᱱᱟᱦᱟᱸᱜ ᱵᱟᱹᱧ ᱴᱷᱤᱠᱟᱹ ᱫᱟᱲᱮᱭᱟᱜ ᱠᱟᱱ ᱫᱚ ᱵᱟᱲᱟᱭ ᱥᱟᱱᱟᱢ ᱠᱟᱱᱟ ᱟᱪᱪᱷᱟ ᱟᱪᱪᱷᱟ ᱥᱟᱸᱜᱮ ᱵᱟᱹᱨᱭᱟᱹᱛ ᱦᱮᱸ ᱦᱮᱸ ᱥᱟᱸᱜᱮ ᱵᱟᱹᱨᱭᱟᱹᱛ ᱫᱚ ᱪᱮᱫ ᱞᱮᱠᱟᱧ ᱞᱟᱹᱭ ᱟᱢᱟ ᱥᱟᱸᱜᱮ ᱵᱟᱹᱨᱭᱟᱹᱛ ᱢᱟᱱᱮ ᱫᱚ ᱦᱟᱸᱜ ᱢᱟᱱᱮ ᱚᱱᱟ ᱫᱚ ᱟᱹᱰᱤ ᱞᱚᱢᱵᱟ ᱛᱟᱵᱚ ᱫᱤᱱ ᱪᱟᱞᱟᱜᱼᱟ ᱚᱱᱮ ᱚᱱᱟ ᱫᱚ ᱞᱚᱜᱚᱱ ᱫᱚ ᱵᱟᱭ ᱜᱟᱱᱚᱜᱼᱟ ᱥᱟᱸᱜᱮ ᱵᱟᱹᱨᱭᱟᱹᱛ ᱫᱚ ᱦᱮᱸ ᱪᱮ ᱢᱟᱱᱮ ᱪᱟᱨ ᱪᱷᱚ ᱢᱟᱹᱦᱱᱟᱹ ᱜᱟᱱ ᱞᱟᱜᱟᱜᱼᱟ ᱪᱤᱠᱟᱛᱮ ᱱᱟᱦᱟᱸᱜ ᱞᱟᱹᱭᱟᱢ ᱠᱟᱱᱟ ᱰᱤᱴᱮᱞ ᱦᱮᱸ ᱪᱮ ᱢᱟᱱᱮ ᱱᱟᱦᱟᱸᱜ ᱪᱤᱠᱟᱛᱮ ᱢᱟᱲᱟᱝ ᱧᱮᱯᱮᱞᱟᱢ ᱟᱦᱨᱮ ᱵᱟᱦᱨᱮ ᱢᱟᱲᱟᱝ ᱠᱚ ᱧᱮᱯᱮᱞᱟ ᱟᱨᱚ ᱛᱟᱭᱚᱢ ᱠᱩᱥᱤ ᱵᱟᱹᱥᱤ ᱦᱩᱭ ᱞᱮᱱᱠᱷᱟᱱ ᱚᱲᱟᱜ ᱫᱩᱣᱟᱹᱨ ᱧᱮᱧᱮᱞ ᱩᱱᱤ ᱫᱚᱭ ᱦᱤᱡᱩᱜᱼᱟ ᱛᱷᱤᱨ ᱧᱮᱧᱮᱞ ᱠᱟᱛᱮ ᱠᱩᱥᱤᱵᱟᱥᱤ ᱦᱩᱭᱮᱱ ᱠᱷᱟᱱ ᱛᱟᱭᱚᱢ ᱫᱚ ᱥᱟᱨ ᱥᱟᱹᱜᱩᱱ ᱦᱩᱭᱩᱜᱼᱟ ᱥᱟᱨ ᱥᱟᱹᱜᱩᱱ ᱯᱚᱨᱛᱮ ᱟᱨᱦᱚᱸ ᱚᱱᱛᱮ ᱦᱟᱸᱜ ᱥᱟᱹᱨᱤᱭᱟᱠᱚ ᱪᱤᱠᱟᱭᱟᱠᱚ ᱢᱟᱱᱮ ᱟᱹᱰᱤ ᱠᱤᱪᱷᱩ ᱞᱤᱢᱵᱟ ᱫᱷᱟᱨᱟ ᱜᱮ ᱛᱟᱦᱮᱱᱟ ᱱᱚᱣᱟ ᱫᱚ ᱦᱟᱸᱜ ᱛᱟᱵᱚᱱ ᱚᱱᱮ ᱚᱱᱟ ᱟᱨ ᱱᱚᱣᱟ ᱥᱟᱸᱜᱮ ᱵᱟᱹᱨᱭᱟᱹᱛ ᱡᱚᱠᱷᱚᱱ ᱵᱟᱯᱞᱟ ᱦᱩᱭᱩᱜ ᱟᱥᱮ ᱢᱟᱱᱮ ᱟᱛᱳ ᱡᱟᱸᱠ ᱨᱟᱹᱥᱠᱟᱹ ᱵᱩᱡᱷᱟᱹᱜᱼᱟ ᱦᱮᱸ ᱪᱮ ᱢᱟᱱᱮ ᱢᱤᱫ ᱵᱟᱨ ᱦᱚᱲ ᱨᱟᱹᱥᱠᱟᱹ ᱫᱚ ᱵᱟᱝ ᱢᱟᱱᱮ ᱯᱩᱨᱟᱹ ᱟᱛᱳ ᱡᱟᱸᱠ ᱜᱮ ᱯᱩᱨᱟᱹ ᱨᱟᱹᱥᱠᱟᱹ ᱪᱤᱠᱟᱹᱛᱮ ᱢᱟᱹᱡᱷᱤ ᱮᱢᱟᱱ ᱡᱮᱛᱮ ᱟᱛᱳ ᱨᱮ ᱡᱮᱛᱮᱱᱟᱜ ᱠᱚ ᱵᱟᱰᱟᱭᱟᱥᱮ ᱟᱹᱰᱤ ᱨᱟᱹᱥᱠᱟᱹ ᱵᱩᱡᱷᱟᱹᱜᱼᱟ ᱚᱱᱟᱫᱚ ᱨᱟᱹᱥᱠᱟᱹ ᱵᱟᱯᱞᱟ ᱠᱟᱱᱟ ᱥᱟᱸᱜᱮ ᱵᱟᱹᱨᱭᱟᱹᱛ ᱫᱚ ᱦᱮᱸ ᱛᱚ ᱦᱮᱸ ᱡᱮᱛᱮ ᱞᱮᱠᱟᱱᱟᱜ ᱦᱚᱨᱚᱜ ᱪᱤᱱᱦᱟᱹᱣ ᱦᱩᱭᱩᱜᱼᱟ ᱟᱫᱚ ᱚᱱᱟᱫᱚ ᱫᱮᱥ ᱡᱟᱹᱱᱭᱟᱹ ᱵᱷᱮᱥ ᱠᱚ ᱢᱮᱱᱟ ᱡᱟᱦᱟᱸ ᱞᱮᱠᱟ ᱟᱵᱚ ᱱᱚᱛᱮ ᱴᱟᱺᱰᱤ ᱫᱤᱥᱚᱢ ᱥᱮᱜ ᱫᱚ ᱢᱟᱱᱮ ᱠᱚᱲᱟ ᱯᱟᱥᱴᱟ ᱜᱮ ᱦᱚᱨᱚᱜ ᱪᱤᱱᱦᱟᱹ ᱦᱩᱭᱩᱜᱼᱟ ᱦᱮᱸ ᱪᱮ ᱠᱚᱲᱟ ᱫᱚᱢ ᱦᱚᱨᱚᱜ ᱪᱤᱱᱦᱟᱹᱢ ᱪᱟᱞᱟᱜᱼᱟ ᱟᱨ ᱠᱩᱲᱤ ᱫᱚ ᱵᱟᱝᱟ ᱟᱨ ᱱᱟᱛᱮ ᱦᱚᱸ ᱱᱟᱛᱮ ᱜᱟᱰᱟ ᱯᱟᱨᱚᱢ ᱥᱮᱫ ᱫᱚ ᱠᱚᱲᱟ ᱦᱚᱸ ᱦᱚᱨᱚᱜ ᱪᱤᱱᱦᱟᱹᱢ ᱦᱤᱡᱩᱜ ᱟᱥᱮ ᱟᱨ ᱠᱩᱲᱤ ᱯᱟᱥᱴᱟ ᱦᱚᱸ ᱪᱟᱞᱟᱜ ᱦᱩᱭᱩᱜᱼᱟ ᱦᱚᱨᱚᱜ ᱪᱤᱱᱦᱟᱹ ᱮᱱᱠᱷᱟᱱ ᱢᱟᱱᱮ ᱫᱮᱥ ᱫᱩᱱᱤᱭᱟᱹ ᱫᱮᱥ ᱢᱟᱱᱮ ᱡᱟᱦᱟᱸ ᱞᱮᱠᱟ ᱫᱤᱥᱚᱢ ᱚᱱᱠᱟ ᱦᱟᱸᱜ ᱵᱟᱯᱞᱟ ᱛᱟᱵᱚᱱ ᱦᱚᱸᱠᱚ ᱦᱮᱸ ᱠᱟᱹᱢᱤ ᱛᱚᱨᱟ ᱟᱸᱠᱟ ᱟᱨ ᱴᱷᱤᱠ ᱜᱮᱭᱟ ᱛᱚᱵᱮ ᱛᱤᱥ ᱮᱢ ᱦᱤᱡᱩᱜ ᱠᱟᱱᱟ ᱤᱭᱟᱹ ᱚᱲᱟᱜ ᱥᱮᱱ ᱢᱤᱫ ᱫᱤᱱ ᱜᱟᱯᱟᱞ ᱢᱟᱨᱟᱣ ᱜᱮ ᱟᱫᱚ ᱱᱚᱝᱠᱟ ᱦᱤᱡᱩᱜ ᱢᱮ ᱚᱲᱟᱜ ᱥᱮᱱ ᱜᱮ ᱟᱹᱰᱤ ᱫᱤᱱ ᱠᱷᱚᱱᱵᱟᱢ ᱦᱮᱡ ᱵᱟᱲᱟ ᱟᱠᱟᱱᱟ ᱟᱨ ᱱᱤᱛᱚᱜ ᱫᱚᱧ ᱵᱩᱰᱷᱤ ᱤᱫᱤᱜ ᱠᱟᱱ ᱫᱚ ᱠᱟᱹᱴᱤᱡ ᱠᱷᱟᱱ ᱦᱟᱸᱜ ᱛᱤᱱᱟᱹᱜ ᱮᱢ ᱥᱮᱬᱟᱭᱮᱱᱟ ᱱᱤᱛᱚᱜ ᱟᱹᱰᱤ ᱫᱤᱱ ᱯᱚᱨ ᱧᱮᱞ ᱵᱟᱝ ᱦᱩᱭ ᱟᱠᱟᱱᱟ ᱥᱮ ᱮᱱᱠᱷᱟᱱ ᱴᱷᱤᱠᱟᱹ ᱦᱚᱸ ᱵᱟᱹᱧ ᱴᱷᱟᱹᱠᱟᱹ ᱢᱮᱭᱟ ᱯᱟᱞᱮᱜ ᱟᱪᱪᱷᱟ ᱴᱷᱤᱠ ᱜᱮᱭᱟ ᱛᱚᱵᱮ ᱢᱟᱹᱭ ᱦᱤᱡᱩᱜ ᱢᱮ ᱦᱮᱸ ᱵᱩᱰᱷᱤ ᱮᱨᱟ ᱱᱟᱸᱜ ᱱᱤᱛᱚᱜ ᱢᱮᱱᱟᱭᱟ ᱫᱷᱤᱱᱟᱹᱝ ᱵᱟᱹᱱᱩᱭᱟ ᱛᱤᱸᱥᱮ ᱪᱤᱠᱟ ᱜᱚᱫᱚᱜᱼᱟ ᱯᱟᱛᱛᱟ ᱵᱟᱝ ᱦᱮᱸ ᱥᱮ ᱴᱷᱤᱠ ᱜᱮᱭᱟ ᱛᱚᱵᱮ ᱴᱷᱤᱠ ᱜᱮᱭᱟ ᱢᱟ ᱛᱚᱵᱮ ᱢᱟᱹᱭ ᱫᱚᱦᱚᱭ ᱢᱮ ᱴᱷᱤᱠ ᱴᱷᱤᱠ ᱜᱮᱭᱟ